ᱱᱤᱛᱳᱜᱼᱟᱜ ᱥᱮᱨᱮᱧ ᱟᱨ ᱮᱱᱟᱱᱟᱜ ᱥᱮᱨᱮᱧ ᱢᱟᱨᱮ ᱦᱚᱲ ᱠᱚᱠᱚ ᱛᱟᱦᱮᱸ ᱞᱮᱱᱟ ᱩᱱ ᱨᱮᱫᱚ ᱟᱹᱰᱤ ᱱᱟᱯᱟᱭ ᱱᱟᱯᱟᱭ ᱟᱹᱰᱤ ᱪᱮᱦᱨᱟ ᱪᱮᱦᱨᱟ ᱠᱚ ᱥᱮᱨᱮᱧᱮᱫ ᱛᱟᱦᱮᱱᱟ ᱩᱱᱟᱹᱜ ᱜᱮ ᱢᱟᱱᱮ ᱨᱟᱹᱲᱟᱜ ᱠᱟᱱ ᱛᱟᱦᱮᱱᱟ ᱠᱚ ᱩᱱᱟᱹᱜ ᱱᱟᱯᱟᱭ ᱠᱚ ᱫᱷᱟᱨᱟ ᱫᱷᱟᱨᱟ ᱠᱚᱭ ᱫᱷᱟᱨᱟᱭᱮᱫ ᱛᱟᱦᱮᱱᱟ ᱛᱚ ᱚᱱᱟᱛᱮ ᱮᱱᱟᱱ ᱫᱚ ᱮᱱᱟᱱ ᱨᱮᱱ ᱢᱟᱨᱮ ᱦᱚᱲ ᱠᱚ ᱱᱤᱛᱳᱜ ᱵᱟᱹᱱᱩᱜ ᱠᱚᱛᱮ ᱚᱱᱟ ᱮᱱᱮᱡ ᱥᱮᱨᱮᱧ ᱦᱚᱸ ᱚᱱᱟ ᱨᱩᱨᱩ ᱦᱚᱸ ᱚᱱᱟᱦᱚᱸ ᱪᱟᱵᱟᱭᱮᱱᱟ ᱟᱨ ᱱᱤᱛᱳᱜ ᱫᱚ ᱮᱱᱮᱡ ᱠᱟᱱᱟ ᱠᱚᱛᱚ ᱠᱩᱲᱤ ᱜᱤᱫᱽᱨᱟᱹ ᱠᱚᱲᱟ ᱜᱤᱫᱽᱨᱟᱹ ᱱᱤᱛᱳᱜ ᱨᱮᱱ ᱫᱚ ᱚᱱᱟ ᱰᱤᱡᱮᱛᱮ ᱢᱟᱱᱮ ᱨᱮᱦᱲᱟ ᱛᱮ ᱛᱩᱢᱫᱟᱜ ᱴᱟᱢᱟᱠ ᱫᱚᱠᱚ ᱪᱟᱵᱟ ᱠᱮᱫᱟ ᱚᱱᱟ ᱵᱟᱹᱜᱤ ᱠᱟᱛᱮᱜ ᱢᱟᱱᱮ ᱱᱤᱛᱳᱜ ᱫᱚ ᱚᱱᱟ ᱰᱤᱡᱮ ᱨᱮᱦᱲᱟ ᱚᱱᱟ ᱠᱚᱜᱮ ᱠᱚ ᱛᱮᱠᱚ ᱮᱱᱮᱡ ᱥᱮᱨᱮᱧ ᱮᱫᱟ ᱱᱤᱛᱳᱜ ᱨᱮᱱ ᱜᱤᱫᱽᱨᱟᱹ ᱠᱚᱫᱚ